ᱦᱮᱞᱳ

ᱟᱪᱪᱷᱟ ᱪᱷᱟ ᱪᱷᱟ ᱵᱟᱝ ᱟᱫᱚ ᱦᱮᱸ ᱱᱚᱰᱮ ᱫᱚ ᱫᱟᱲᱟᱱ ᱞᱮᱠᱟᱛᱮ ᱟᱭᱢᱟ ᱥᱩᱡᱚᱠ ᱥᱩᱵᱤᱫᱟ ᱜᱮ ᱢᱮᱱᱟᱜᱼᱟ ᱟᱭᱢᱟ ᱡᱟᱭᱜᱟ ᱜᱮ ᱧᱮᱞ ᱛᱮᱱᱟᱜ ᱢᱮᱱᱟᱜᱼᱟ ᱟᱨ ᱟᱫᱚ ᱱᱚᱰᱮ ᱫᱚ ᱚᱱᱠᱟ ᱧᱮᱞ ᱛᱮᱱᱟᱜ ᱫᱚ ᱵᱤᱨ ᱵᱩᱨᱩ ᱠᱚ ᱢᱮᱱᱟᱜ ᱜᱮᱭᱟ ᱛᱚ ᱱᱚᱰᱮ ᱢᱤᱫᱴᱮᱱ ᱡᱟᱭᱜᱟ ᱢᱮᱱᱟᱜᱼᱟ ᱡᱟᱦᱟᱸ ᱵᱩᱨᱩ ᱠᱚ ᱞᱟᱹᱭᱮᱫᱟ ᱚᱱᱟ ᱢᱟᱨᱟᱝ ᱵᱩᱨᱩ ᱢᱟᱨᱟᱝ ᱵᱩᱨᱩ ᱧᱮᱞ ᱛᱮᱱᱟᱜ ᱡᱟᱭᱜᱟ ᱟᱹᱰᱤ ᱩᱥᱩᱞ ᱜᱮᱭᱟ ᱟᱨ ᱚᱱᱟ ᱥᱟᱶ ᱥᱟᱶᱛᱮ ᱱᱚᱰᱮ ᱡᱟᱦᱟᱸ ᱢᱤᱫᱴᱟᱝ ᱫᱟᱜ ᱫᱟᱜ ᱫᱩᱞᱩᱜᱼᱟ ᱡᱟᱦᱟᱸ ᱡᱟᱭᱜᱟ ᱨᱮ ᱚᱸᱰᱮ ᱫᱚ ᱚᱱᱟ ᱫᱚ ᱜᱷᱟᱜᱽᱨᱟ ᱠᱚ ᱞᱟᱹᱭᱮᱫᱟ ᱚᱱᱟ ᱜᱷᱟᱜᱽᱨᱟ ᱨᱮ ᱫᱟᱬᱟ ᱯᱮ ᱦᱮᱡ ᱫᱟᱲᱮᱭᱟᱜᱼᱟ

ᱦᱮᱸ ᱟᱢ ᱱᱚᱰᱮᱢ ᱦᱮᱡ ᱫᱟᱲᱮᱭᱟᱜᱼᱟ ᱡᱷᱟᱲᱠᱷᱚᱸᱰ ᱠᱷᱚᱱ ᱡᱩᱫᱤᱢ ᱦᱤᱡᱩᱜᱼᱟ ᱥᱚᱡᱽᱦᱮ ᱡᱩᱫᱤ ᱴᱨᱮᱱ ᱞᱟᱹᱭᱤᱱᱛᱮᱢ ᱦᱤᱡᱩᱜᱼᱟ ᱛᱟᱦᱚᱞᱮ ᱠᱷᱟᱱ ᱫᱚ ᱟᱢᱫᱚ ᱡᱷᱟᱲᱜᱨᱟᱢ ᱥᱴᱮᱥᱚᱱ ᱨᱮ ᱟᱲᱜᱚᱱ ᱦᱩᱭᱩᱜ ᱛᱟᱢᱟ ᱚᱱᱛᱮ ᱡᱟᱦᱟᱸ ᱠᱷᱚᱱ ᱜᱮ ᱡᱷᱟᱲᱠᱷᱚᱸᱰ ᱨᱮᱱᱟᱜ ᱴᱟᱴᱟ ᱠᱷᱚᱱ ᱡᱟᱦᱟᱸ ᱨᱮᱜᱮᱢ ᱫᱮᱡᱚᱜᱼᱟ ᱥᱚᱡᱽᱦᱮ ᱱᱤᱭᱟᱨᱮᱥᱴ ᱥᱴᱮᱥᱚᱱ ᱦᱩᱭᱩᱜ ᱠᱟᱱᱟ ᱡᱷᱟᱲᱜᱨᱟᱢ ᱡᱷᱟᱲᱜᱨᱟᱢ ᱥᱴᱮᱥᱚᱱ ᱠᱷᱚᱱ ᱚᱸᱰᱮ ᱠᱷᱚᱱ ᱟᱲᱜᱳ ᱠᱟᱛᱮᱫ ᱟᱢ ᱥᱚᱡᱷᱮᱢ ᱦᱤᱡᱩᱜᱼᱟ ᱱᱚᱣᱟ ᱡᱷᱟᱲᱜᱨᱟᱢ ᱡᱮᱞᱟ ᱨᱮᱱᱟᱜ ᱧᱮᱞ ᱛᱮᱱᱟᱜ ᱫᱚ ᱱᱟᱯᱟᱭ ᱧᱚᱜ ᱦᱮᱱᱟᱜᱼᱟ ᱵᱮᱞᱯᱟᱦᱟᱲᱤᱢ ᱦᱤᱡᱩᱜᱼᱟ ᱚᱱᱟ ᱵᱮᱞᱯᱟᱦᱟᱲᱤ ᱠᱷᱚᱱ ᱟᱢᱮᱢ ᱪᱟᱞᱟᱜᱼᱟ ᱡᱷᱤᱞᱤᱢᱤᱞᱤᱢ ᱪᱟᱞᱟᱣ ᱫᱟᱲᱮᱭᱟᱜᱼᱟ ᱡᱷᱤᱞᱤᱢᱤᱞᱤ ᱜᱷᱟᱜᱽᱨᱟᱢ ᱪᱟᱞᱟᱣ ᱫᱟᱲᱮᱭᱟᱜᱼᱟ ᱚᱱᱠᱟᱱᱟᱜ ᱟᱭᱢᱟ ᱡᱟᱭᱜᱟ ᱢᱮᱱᱟᱜᱼᱟ ᱱᱚᱰᱮ ᱧᱮᱞ ᱛᱮᱱᱟᱜ ᱛᱟᱯᱚᱨᱮ ᱱᱚᱰᱮ ᱟᱨᱚ ᱥᱤᱞᱫᱟᱹ ᱯᱟᱛᱟ ᱢᱮᱱᱟᱜᱼᱟ ᱚᱱᱟ ᱟᱹᱰᱤ ᱢᱟᱨᱟᱝ ᱯᱟᱛᱟ ᱦᱩᱭᱩᱜᱼᱟ ᱱᱚᱰᱮ ᱚᱱᱟ ᱯᱟᱛᱟ ᱧᱮᱞ ᱨᱮᱱᱟᱜ ᱦᱚᱸ ᱥᱩᱡᱚᱠ ᱥᱩᱵᱤᱫᱟ ᱦᱩᱭ ᱫᱟᱲᱮᱭᱟᱜᱼᱟ

ᱮ ᱱᱚᱰᱮᱱᱟᱜ ᱦᱮᱸ ᱨᱟᱥᱛᱟ ᱜᱷᱟᱴ ᱱᱚᱰᱮ ᱫᱚ ᱟᱹᱰᱤ ᱜᱚᱴᱟ ᱜᱮ ᱪᱟᱞᱟᱣ ᱜᱟᱱᱚᱜᱼᱟ ᱢᱚᱡᱽ ᱜᱮᱭᱟ ᱟᱨ ᱯᱤᱪ ᱰᱟᱦᱟᱨ ᱠᱟᱱᱟ ᱟᱨ ᱠᱤᱪᱷᱩ ᱫᱚ ᱦᱳᱭᱛᱳ ᱱᱚᱣᱟ ᱦᱟᱥᱟ ᱰᱟᱦᱟᱨ ᱨᱮᱦᱚᱸ ᱚᱥᱩᱵᱤᱫᱟ ᱫᱚ ᱵᱟᱹᱱᱩᱜ ᱟᱠᱟᱫᱟ ᱚᱸᱰᱮ ᱫᱚ ᱜᱟᱹᱰᱤ ᱜᱷᱚᱲᱟ ᱠᱚᱦᱚᱸ ᱪᱟᱞᱟᱜ ᱠᱟᱱᱟ ᱜᱟᱹᱰᱤ ᱢᱚᱴᱚᱨ ᱠᱚ ᱪᱟᱞᱟᱜᱼᱟ ᱚᱥᱩᱵᱤᱫᱟ ᱵᱟᱹᱱᱩᱜᱼᱟ ᱡᱷᱟᱲᱜᱨᱟᱢ ᱦᱮᱸ ᱦᱮᱸ ᱡᱷᱟᱲᱜᱨᱟᱢ ᱥᱴᱮᱥᱚᱱ ᱠᱷᱚᱱ ᱫᱚ ᱱᱚᱰᱮ ᱡᱷᱟᱲᱜᱨᱟᱢ ᱠᱷᱚᱱ ᱥᱚᱡᱽᱦᱮ ᱵᱮᱞᱯᱟᱦᱟᱲᱤ ᱦᱤᱡᱩᱜ ᱵᱟᱥ ᱢᱮᱱᱟᱜᱼᱟ ᱵᱟᱥ ᱛᱮᱦᱚᱢ ᱦᱮᱡ ᱫᱟᱲᱮᱭᱟᱜᱼᱟ ᱡᱩᱫᱤ ᱡᱟᱦᱟᱸᱭ ᱠᱚ ᱨᱤᱡᱟᱵᱽ ᱟᱠᱚ ᱨᱤᱡᱟᱵᱽ ᱠᱟᱛᱮ ᱦᱮᱡ ᱫᱚ ᱜᱟᱱᱚᱜᱼᱟ ᱟ ᱨᱤᱡᱟᱵᱽ ᱜᱟᱹᱰᱤ ᱛᱮᱦᱚᱸ ᱟᱨ ᱵᱟᱠᱷᱟᱱ ᱫᱚ ᱚᱸᱰᱮ ᱡᱷᱟᱲᱜᱨᱟᱢ ᱠᱷᱚᱱ ᱵᱟᱥᱛᱮ ᱫᱮᱡ ᱠᱟᱛᱮᱫ ᱥᱚᱡᱽᱦᱮ ᱱᱚᱣᱟ ᱵᱮᱞᱯᱟᱦᱟᱲᱤ ᱵᱟᱥ ᱥᱴᱮᱱᱰ ᱨᱮ ᱟᱬᱜᱚ ᱠᱟᱛᱮᱫ ᱟᱭᱢᱟ ᱞᱮᱠᱟᱱ ᱱᱚᱰᱮ ᱛᱟᱦᱮᱸ ᱠᱚᱨᱮᱱᱟᱜ ᱦᱚᱸ ᱡᱟᱭᱜᱟ ᱢᱮᱱᱟᱜᱼᱟ ᱱᱚᱰᱮ ᱟᱢ ᱡᱩᱫᱤ ᱛᱟᱦᱮᱸ ᱥᱟᱱᱟ ᱢᱮᱭᱟ ᱚᱱᱠᱟᱱᱟᱜ ᱡᱟᱭᱜᱟ ᱠᱚ ᱱᱚᱰᱮ ᱩᱢᱩᱞ ᱜᱮᱥᱴ ᱦᱟᱣᱩᱥ ᱢᱮᱱᱛᱮᱫ ᱦᱮᱸ ᱦᱳᱢᱥᱴᱮ ᱢᱮᱱᱟᱜᱼᱟ ᱚᱱᱠᱟᱱᱟᱜ ᱟᱭᱢᱟ ᱞᱮᱠᱟᱱᱟᱜ ᱱᱚᱰᱮ ᱦᱳᱢᱥᱴᱮ ᱠᱚ ᱵᱮᱱᱟᱣ ᱱᱚᱰᱮ ᱦᱳᱢᱥᱴᱮ ᱢᱮᱱᱟᱜᱼᱟ ᱚᱸᱰᱮ ᱦᱚᱸ ᱧᱮᱞ ᱛᱮᱱᱟᱜ ᱢᱮᱱᱟᱜᱼᱟ ᱚᱱᱟ ᱥᱟᱶᱛᱮ ᱱᱚᱰᱮ ᱡᱟᱦᱟᱸ ᱮᱠᱫᱚᱢ ᱱᱚᱣᱟ ᱵᱮᱞᱯᱟᱦᱟᱲᱤ ᱥᱩᱨ ᱨᱮᱜᱮ ᱡᱟᱦᱟᱸ ᱜᱷᱟᱜᱽᱨᱟ ᱠᱚ ᱞᱟᱹᱭᱟ ᱚᱱᱟ ᱜᱷᱟᱜᱽᱨᱟ ᱥᱩᱨ ᱨᱮ ᱚᱸᱰᱮ ᱢᱤᱫᱴᱟᱝ ᱦᱳᱢᱥᱴᱮ ᱢᱮᱱᱟᱜᱼᱟ ᱚᱸᱰᱮ ᱦᱚᱸ ᱛᱟᱦᱮᱸ ᱜᱟᱱᱚᱜᱼᱟ ᱟᱹᱰᱤ ᱪᱮᱨᱦᱟᱱ ᱛᱟᱦᱮᱸ ᱟᱨ ᱱᱚᱰᱮ ᱛᱟᱦᱮᱸ ᱠᱟᱛᱮᱫ ᱱᱚᱰᱮ ᱠᱷᱚᱱ ᱜᱚᱴᱟ ᱡᱟᱭᱜᱟ ᱪᱟᱞᱟᱣ ᱜᱟᱱᱚᱜᱼᱟ ᱦᱮᱸ ᱡᱚᱢ ᱧᱩ ᱱᱚᱰᱮ ᱚᱸᱰᱮ ᱡᱟᱦᱟᱸ ᱦᱳᱢᱥᱴᱮ ᱨᱮᱢ ᱛᱟᱦᱮᱱᱟ ᱟᱢ ᱡᱚᱢ ᱧᱩ ᱦᱚᱸᱢ ᱫᱟᱲᱮᱭᱟᱜᱼᱟ ᱚᱥᱩᱵᱤᱫᱟ ᱵᱟᱹᱱᱩᱜᱼᱟ ᱡᱚᱢ ᱧᱩ ᱡᱟᱦᱟᱸ ᱞᱮᱠᱟᱜᱮᱢ ᱠᱷᱚᱡᱟ ᱚᱱᱠᱟ ᱜᱮ ᱡᱚᱢ ᱧᱩ ᱟᱨ ᱟᱹᱰᱤ ᱞᱳ ᱯᱨᱟᱭᱤᱥ ᱢᱟᱱᱮ ᱟᱹᱰᱤ ᱠᱚᱢᱛᱮ ᱧᱟᱢᱚᱜᱼᱟ ᱱᱚᱰᱮᱱᱟᱜ ᱡᱟᱦᱟᱸ ᱠᱷᱚᱨᱪᱟ ᱠᱚ ᱱᱚᱰᱮ ᱫᱚ ᱟᱹᱰᱤ ᱠᱚᱢ ᱛᱮ ᱧᱟᱢᱚᱜᱼᱟ ᱱᱚᱰᱮ ᱠᱷᱚᱱ ᱡᱚᱢ ᱧᱩ ᱠᱟᱛᱮᱫ ᱟᱢ ᱱᱚᱰᱮ ᱠᱷᱚᱱ ᱡᱟᱦᱟᱸ ᱥᱮᱫ ᱡᱩᱫᱤ ᱫᱟᱲᱟᱱᱮᱢ ᱪᱟᱞᱟᱜᱼᱟ ᱪᱟᱞᱟᱣ ᱫᱟᱲᱮᱭᱟᱜᱼᱟᱢ ᱱᱚᱰᱮ ᱟᱨ ᱚᱱᱟ ᱥᱟᱶᱛᱮ ᱟᱨ ᱢᱤᱫᱴᱟᱝ ᱥᱩᱵᱤᱫᱟ ᱢᱮᱱᱟᱜᱼᱟ ᱱᱚᱰᱮ ᱱᱚᱰᱮ ᱨᱮᱱ ᱜᱟᱹᱭᱤᱰ ᱢᱮᱱᱟᱜ ᱟᱠᱟᱫ ᱠᱚᱣᱟ ᱡᱩᱫᱤ ᱡᱟᱦᱟᱸᱭ ᱞᱟᱹᱭᱟᱭ ᱡᱮ ᱱᱚᱰᱮ ᱤᱧ ᱡᱟᱦᱟᱸᱭ ᱚᱱᱟ ᱞᱟᱹᱜᱤᱫ ᱠᱚ ᱤᱫᱤᱧᱢᱟ ᱡᱟᱦᱟᱸ ᱥᱮᱫ ᱧᱮᱞ ᱦᱚᱪᱚ ᱱᱚᱣᱟ ᱡᱟᱦᱟᱸ ᱵᱤᱨ ᱠᱚ ᱵᱩᱨᱩ ᱠᱚ ᱢᱮᱱᱟᱜᱼᱟ ᱚᱱᱟ ᱥᱟᱶᱛᱮ ᱡᱟᱦᱟᱸ ᱠᱚᱨᱮᱫ ᱫᱟᱜ ᱡᱟᱭᱜᱟ ᱠᱚ ᱢᱮᱱᱟᱜᱼᱟ ᱟᱭᱢᱟ ᱞᱮᱠᱟᱱ ᱡᱟᱭᱜᱟ ᱢᱮᱱᱟᱜᱼᱟ ᱟᱫᱚ ᱚᱠᱟᱞᱮᱠᱟ ᱚᱠᱟ ᱴᱷᱮᱱ ᱚᱠᱚᱭᱮ ᱠᱩᱥᱤᱭᱟᱜᱼᱟ ᱚᱸᱰᱮ ᱦᱮᱡ ᱫᱟᱲᱮᱭᱟᱜ ᱟᱭ ᱦᱮᱸ ᱱᱚᱰᱮ ᱡᱷᱟᱲᱜᱨᱟᱢ ᱦᱚᱱᱚᱛ ᱨᱮ ᱡᱤᱵᱽ ᱡᱤᱭᱟᱹᱞᱤ ᱫᱚ ᱱᱚᱰᱮ ᱢᱚᱱ ᱦᱟᱹᱛᱤ ᱠᱚ ᱦᱮᱱᱟᱜ ᱠᱚᱜᱮᱭᱟ ᱟᱨ ᱚᱱᱠᱟ ᱥᱟᱶᱛᱮ ᱠᱟᱹᱴᱤᱡ ᱡᱤᱵᱽ ᱡᱤᱭᱟᱹᱞᱤ ᱡᱟᱦᱟᱸᱭ ᱢᱮᱱᱟᱜ ᱟᱠᱟᱫ ᱠᱚᱣᱟ ᱢᱩᱠᱩ ᱢᱟᱨᱟᱜ ᱠᱚ ᱱᱩᱠᱩ ᱦᱚᱸ ᱧᱮᱞ ᱛᱮᱨᱮᱱ ᱦᱮᱱᱟᱜ ᱟᱠᱟᱫ ᱠᱚᱣᱟ ᱟᱨ ᱦᱟᱹᱛᱤ ᱫᱚ ᱮᱠᱫᱚᱢ ᱫᱚᱢᱮ ᱜᱮ ᱢᱮᱱᱟᱜ ᱟᱠᱟᱫ ᱠᱚᱣᱟ ᱱᱚᱰᱮ ᱫᱚ ᱦᱟᱹᱛᱤ ᱫᱚ ᱦᱮᱱᱟᱜ ᱟᱠᱟᱫ ᱠᱚᱣᱟ ᱠᱤᱱᱛᱩ ᱩᱱᱠᱩ ᱫᱚ ᱟᱹᱰᱤ ᱢᱟᱱᱮ ᱥᱟᱺᱜᱤᱧ ᱠᱷᱚᱱ ᱧᱮᱞ ᱦᱩᱭᱩᱜᱼᱟ ᱚᱱᱟ ᱠᱚᱜᱮ ᱧᱮᱞ ᱛᱮᱱᱟᱜ ᱫᱚ ᱢᱮᱱᱟᱜᱼᱟ ᱟᱹᱰᱤ ᱵᱷᱟᱜᱮ ᱢᱚᱡᱽ ᱛᱮᱱᱟᱜ ᱦᱮᱱᱟᱜᱼᱟ ᱴᱷᱤᱠ ᱦᱮᱸ ᱴᱷᱤᱠ ᱜᱮᱭᱟ ᱢᱟ ᱛᱟᱦᱚᱞᱮ ᱦᱮᱸ ᱡᱚ ᱡᱚᱦᱟᱨ ᱜᱮ ᱦᱮᱸ ᱢᱟ ᱴᱷᱤᱠ